ᱦᱮᱸ ᱦᱮᱞᱳ ᱦᱮᱸ ᱡᱚᱦᱟᱨᱜᱤ ᱚᱠᱚᱭᱮᱢ ᱞᱟᱹᱭᱮᱫᱟ ᱦᱮᱸ ᱞᱟᱹᱭᱢᱮ

ᱳ ᱟᱢᱟᱜ ᱩᱢᱮᱨ ᱫᱚ ᱛᱤᱱᱟᱹᱜ ᱠᱟᱱᱟ ᱳ ᱟᱪᱷᱟ ᱟᱢ ᱪᱮᱫᱠᱩᱢ ᱠᱟᱹᱢᱤᱭᱟ ᱳ ᱪᱟᱥᱵᱟᱥᱮᱢ ᱠᱟᱹᱢᱤᱭᱟᱛᱚ ᱳ ᱟᱨ ᱚᱠᱟᱷᱚᱱᱮᱢ ᱯᱷᱚᱱᱫᱟ ᱢᱟᱱᱮ ᱚᱠᱟᱨᱮᱢ ᱛᱟᱦᱮᱸᱱᱟ ᱟᱢ ᱳ ᱦᱮᱸ ᱦᱮᱸ ᱴᱷᱤᱠᱜᱮᱭᱟ ᱛᱚ ᱟᱢᱟᱜ ᱥᱚᱢᱚᱥᱟ ᱫᱚ ᱦᱩᱭᱩᱜ ᱠᱟᱱᱟ ᱢᱟᱱᱮ ᱟᱢ ᱞᱟᱸᱜᱟᱜᱤᱢ ᱟᱹᱭᱠᱟᱹᱣᱟ ᱛᱟᱭᱛᱚ

ᱦᱮᱸ ᱦᱮᱸ ᱳ ᱳ ᱟᱪᱷᱟ ᱟᱢ ᱥᱩᱫᱷᱩ ᱫᱟᱠᱟ ᱩᱛᱩᱜᱤᱢ ᱡᱚᱢᱟ ᱥᱮ ᱡᱟᱦᱟᱱᱟᱜ ᱦᱟᱺᱰᱤ ᱛᱟᱲᱤᱠᱩ ᱪᱩᱴᱤᱵᱤᱲᱤ ᱠᱚᱦᱚᱸᱢ ᱧᱩᱭᱜᱮᱭᱟ ᱚᱲᱟᱜ ᱠᱚᱨᱮ ᱡᱟᱜᱤ ᱦᱟᱺᱰᱤ ᱫᱚᱢ ᱧᱩᱭᱟ ᱛᱟᱭᱛᱚ ᱛᱟᱦᱚᱞ ᱥᱩᱫᱷᱩ ᱠᱚᱱᱚᱨᱚᱠᱚᱢ ᱱᱮᱥᱟᱫᱚ ᱵᱟᱹᱱᱩᱜ ᱛᱟᱢᱟ ᱟᱢᱟᱜ ᱫᱚ ᱛᱟᱭᱛᱚ ᱦᱮᱸ ᱛᱟᱦᱚᱞ ᱢᱟᱱᱮ ᱡᱚᱢᱧᱩ ᱴᱷᱤᱠᱴᱷᱟᱠ ᱠᱟᱛᱮᱜ ᱦᱚᱸ ᱟᱢ ᱦᱚᱲᱢᱚ ᱴᱷᱤᱠᱴᱷᱟᱠ ᱵᱟᱝᱛᱟᱦᱮᱸᱱ ᱠᱟᱱᱛᱟᱢᱟ ᱛᱟᱭᱛᱚ ᱦᱮᱸ ᱦᱮᱸ ᱟᱪᱷᱟ ᱟᱢ ᱢᱟᱡᱷᱮ ᱢᱟᱡᱷᱮᱢ ᱪᱮᱠᱟᱵ ᱟᱠᱟᱱ ᱜᱮᱭᱟ ᱟᱢᱟᱜ ᱯᱮᱥᱟᱨ ᱪᱮᱫᱞᱮᱠᱟ ᱟᱯᱰᱟᱣᱩᱱᱚᱜ ᱠᱟᱱᱟ ᱥᱮ ᱢᱤᱫᱨᱚᱠᱚᱢᱜᱤ ᱛᱟᱦᱮᱸᱱ ᱠᱟᱱᱟ

ᱳ ᱛᱳ ᱯᱨᱚᱛᱷᱚᱢ ᱨᱮᱜᱮ ᱡᱮᱴᱟᱧ ᱢᱮᱛᱟᱢᱟ ᱟᱢ ᱡᱮᱦᱮᱛᱩᱢ ᱢᱮᱱᱫᱟᱢ ᱢᱟᱴᱠᱚᱨᱮᱢ ᱪᱟᱥᱚᱜ ᱟ ᱚᱱᱟ ᱦᱮᱸ ᱚᱱᱟᱛᱮᱧ ᱢᱮᱱᱟ ᱢᱟᱱᱮ ᱟᱢᱟᱜ ᱡᱚᱢᱧᱩᱨᱮ ᱢᱟᱱᱮ ᱛᱤᱱᱟᱹᱜ ᱜᱟᱱᱮᱢ ᱡᱚᱢᱧᱩᱭᱫᱟ ᱚᱱᱟᱫᱚ ᱵᱟᱹᱧ ᱵᱟᱲᱟᱭ ᱠᱟᱱᱟ ᱛᱚᱵᱮᱧ ᱢᱮᱱᱟ ᱵᱟᱹᱲᱛᱤᱠᱟᱭᱛᱮ ᱡᱚᱢ ᱦᱩᱭᱩᱜ ᱛᱟᱢᱟ ᱢᱟᱱᱮ ᱦᱚᱭᱛᱚ ᱵᱮᱥᱤ ᱵᱟᱢ ᱡᱚᱢᱫᱟᱲᱤᱜ ᱠᱟᱱᱟ ᱥᱤᱵᱤᱞ ᱠᱚᱫᱚᱢ ᱵᱩᱡᱷᱟᱹᱣ ᱜᱮᱭᱟ ᱥᱮᱵᱟᱢ ᱵᱩᱡᱷᱟᱹᱣ ᱜᱮᱭᱟ ᱥᱤᱵᱤᱞ ᱠᱚᱫᱚᱢ ᱵᱩᱡᱷᱟᱹᱣᱜᱮᱭᱟ ᱛᱚ ᱦᱮᱸ ᱛᱚ ᱡᱟᱹᱥᱛᱤᱠᱟᱭ ᱥᱤᱵᱤᱞ ᱞᱟᱹᱜᱤᱫ ᱛᱮᱟᱢ ᱡᱮᱢᱚᱱ ᱫᱟᱠᱟ ᱩᱛᱩ ᱟᱢ ᱪᱟᱥᱵᱟᱥ ᱠᱟᱛᱮᱜ ᱡᱮᱴᱟᱢ ᱪᱟᱥᱟ ᱚᱱᱟᱜᱮᱛᱚ ᱵᱮᱥᱤᱯᱮ ᱡᱚᱢᱟ ᱢᱟᱱᱮ ᱥᱟᱠᱥᱚᱵᱡᱤ ᱠᱩ ᱦᱮᱸ ᱦᱮᱸ ᱳ ᱛᱟᱦᱚᱞᱮ ᱥᱤᱡᱮᱱ ᱨᱮ ᱥᱚᱵᱡᱤᱠᱩᱯᱮ ᱧᱟᱢᱫᱟ ᱚᱱᱟᱠᱚᱯᱮ ᱡᱚᱢᱫᱟ ᱛᱟᱭᱛᱚ ᱦᱮᱸ ᱦᱮᱸ ᱦᱮᱸ ᱦᱮᱸ ᱦᱮᱸ ᱚᱱᱟᱛᱮ ᱦᱮᱸ ᱛᱚᱚᱲᱟᱜᱨᱮᱭᱟᱜ ᱥᱚᱵᱡᱤ ᱠᱚᱯᱮ ᱡᱚᱢᱮᱫ ᱠᱷᱟᱡᱫᱚ ᱠᱷᱩᱵ ᱵᱷᱟᱜᱤ ᱠᱟᱛᱷᱟ ᱟᱨ ᱡᱮᱦᱮᱛᱩ ᱟᱯᱮᱫᱚ ᱢᱟᱴᱠᱚᱨᱮᱯᱮ ᱠᱷᱟᱴᱟᱜ ᱠᱟᱱᱟ ᱚᱱᱟᱛᱮᱧ ᱢᱮᱱᱟ ᱦᱚᱭᱛᱚ ᱵᱮᱥᱤᱠᱟᱭᱛᱮ ᱡᱚᱢ ᱦᱩᱭᱩᱜ ᱟ ᱡᱮᱢᱚᱱ ᱥᱮᱛᱟᱜ ᱨᱮ ᱵᱤᱨᱤᱫ ᱠᱟᱛᱮᱱ ᱯᱨᱚᱛᱷᱚᱢᱮᱜᱮ ᱫᱟᱜ ᱫᱚ ᱯᱨᱚᱪᱩᱨ ᱯᱚᱨᱤᱢᱟᱱ ᱡᱚᱢ ᱦᱩᱭᱩᱜ ᱟ ᱥᱟᱨᱟᱫᱤᱱᱮ ᱠᱚᱢᱠᱚᱨᱮ ᱯᱟᱸᱪ ᱛᱷᱮᱠᱮ ᱥᱟᱛᱞᱤᱴᱟᱨ ᱫᱟᱜ ᱫᱚᱢ ᱧᱩᱭᱟᱥᱮ ᱵᱟᱝ ᱵᱟᱹᱧ ᱵᱟᱲᱟᱭᱟ ᱛᱚᱵᱮᱧ ᱢᱮᱛᱟᱢᱟ ᱯᱟᱸᱪ ᱛᱷᱮᱠᱮ ᱥᱟᱛᱞᱤᱴᱟᱨ ᱫᱟᱜᱮᱢ ᱧᱩᱭᱟ ᱟᱪᱷᱟ ᱟᱢᱡᱮ ᱱᱚᱜᱚᱭᱡᱮᱢ ᱪᱟᱥᱚᱜ ᱟᱢ ᱡᱮ ᱟᱢ ᱦᱚᱭᱛᱚ ᱵᱟᱢ ᱡᱤᱨᱟᱹᱣ ᱧᱟᱢᱫᱟ ᱴᱷᱤᱠ ᱴᱷᱟᱠ ᱦᱚᱲᱢᱚᱨᱮ ᱦᱚᱭᱛᱚ ᱡᱤᱨᱟᱹᱣ ᱵᱟᱭᱧᱟᱢᱫᱟ ᱵᱮᱥᱤᱜᱤ ᱯᱚᱨᱤᱥᱨᱚᱢ ᱦᱩᱭᱩᱜ ᱠᱟᱱᱟ ᱦᱮᱸ ᱦᱮᱸ ᱛᱚ ᱚᱱᱟᱧ ᱢᱮᱱᱟ ᱡᱮ ᱵᱮᱥᱤᱢ ᱯᱚᱨᱤᱥᱨᱚᱢ ᱞᱮᱠᱷᱟᱱ ᱫᱚ ᱡᱚᱢᱫᱚ ᱮᱠᱴᱩ ᱵᱟᱹᱲᱛᱤ ᱠᱟᱭᱛᱮ ᱞᱟᱜᱟᱜ ᱟ ᱚᱱᱟᱛᱮ ᱡᱚᱢ ᱡᱟᱢ ᱡᱚᱢᱮᱫᱟ ᱴᱷᱤᱠ ᱴᱷᱟᱠ ᱠᱚᱢᱠᱚᱨᱮ ᱛᱤᱱᱵᱮᱞᱟ ᱫᱟᱠᱟ ᱢᱟᱛᱚᱢ ᱡᱚᱢᱜᱤ ᱫᱟᱠᱟ ᱡᱟᱛᱮ ᱵᱮᱥᱤᱢ ᱡᱚᱢᱫᱟᱲᱤᱜ ᱚᱱᱟᱛᱮ ᱡᱮᱢᱚᱱ ᱪᱟᱥᱨᱮ ᱢᱟᱱᱮ ᱡᱤᱞ ᱦᱟᱠᱩ ᱡᱮᱢᱚᱱᱮᱢ ᱡᱚᱢᱫᱟᱢ ᱡᱚᱢᱫᱟᱢ ᱯᱚᱛᱤᱫᱤᱱᱟᱜ ᱢᱟᱱᱮ ᱫᱤᱱᱟᱹᱢ ᱦᱤᱞᱟᱹᱜ ᱨᱮᱱᱟᱜ ᱡᱚᱢᱧᱩᱨᱮ ᱛᱷᱚᱲᱟᱜᱟᱢ ᱯᱚᱨᱤᱵᱚᱨᱛᱚᱱ ᱟᱹᱜᱩᱭᱢᱮ ᱯᱚᱨᱤᱵᱚᱨᱛᱚᱱ ᱫᱚ ᱱᱚᱠᱟᱜᱮ ᱫᱟᱠᱟ ᱩᱛᱩ ᱥᱟᱶᱛᱮ ᱦᱟᱠᱩ ᱡᱤᱞ ᱡᱮᱢᱚᱱ ᱠᱩᱞᱟᱹᱜ ᱟ ᱠᱩᱞᱟᱹᱜ ᱟ ᱯᱚᱛᱤᱫᱤᱱ ᱡᱮᱦᱮᱛᱩ ᱪᱟᱹᱥᱤ ᱦᱚᱲᱠᱟᱱᱟᱭᱮᱢ ᱛᱚ ᱠᱷᱩᱵ ᱵᱷᱟᱜᱤ ᱠᱟᱛᱷᱟ ᱡᱮ ᱟᱢᱟᱜ ᱵᱟᱜᱟᱱ ᱨᱮ ᱠᱤᱱᱵᱟ ᱢᱟᱴᱨᱮᱜᱤ ᱟᱢ ᱟᱭᱢᱟ ᱨᱚᱠᱚᱢᱟᱱ ᱟᱲᱟᱜ ᱠᱩᱢ ᱪᱟᱥᱫᱟᱲᱤᱜ ᱠᱟᱱᱟ ᱥᱮ ᱟᱭᱢᱟᱨᱚᱠᱚᱢ ᱦᱮᱸ ᱟᱲᱟᱜ ᱠᱩ ᱢᱟᱱᱮ ᱡᱮᱢᱚᱱ ᱯᱟᱞᱚᱱ ᱥᱟᱠ ᱠᱚᱞᱢᱤ ᱥᱟᱠ ᱥᱮ ᱢᱟᱱᱮ ᱥᱚᱨᱤ ᱯᱟᱞᱚᱱ ᱟᱲᱟᱜ ᱠᱚᱸᱰᱦᱟ ᱟᱲᱟᱜ ᱥᱮ ᱤᱭᱟᱹᱠᱚᱦᱚᱸ ᱠᱚᱸᱰᱦᱟ ᱯᱩᱨᱟᱹᱭ ᱡᱟᱦᱟᱱᱟᱜ ᱜᱤ ᱟᱨᱠᱤᱢ ᱪᱟᱥᱮᱫ ᱠᱟᱱ ᱵᱮᱥᱤ ᱵᱮᱥᱤᱜᱤ ᱢᱟᱱᱮ ᱪᱮᱥᱴᱟᱭᱟᱢ ᱱᱤᱡᱮᱨᱟᱜ ᱪᱟᱥᱠᱟᱛᱮᱜ ᱜᱤ ᱯᱷᱚᱥᱚᱞ ᱨᱟᱠᱟᱵ ᱠᱟᱛᱮᱫ ᱱᱤᱡᱮᱜᱤ ᱚᱲᱟᱜ ᱨᱮ ᱵᱮᱥᱤ ᱵᱮᱵᱚᱦᱟᱨ ᱟᱨᱠᱤ ᱡᱮᱴᱩᱠᱩ ᱫᱚᱨᱠᱟᱨᱟ ᱚᱲᱟᱜ ᱨᱮ ᱱᱤᱡᱮᱛᱮ ᱪᱟᱥᱠᱟᱛᱮᱜ ᱜᱤ ᱫᱚᱨᱠᱟᱨ ᱢᱟᱱᱮ ᱚᱱᱟᱢ ᱱᱤᱡᱮᱨᱟᱜ ᱪᱟᱦᱤᱫᱟ ᱢᱮᱴᱟᱣ ᱟᱨ ᱚᱱᱟ ᱫᱟᱠᱟ ᱡᱚᱠᱷᱚᱱᱮᱢ ᱡᱚᱢᱟ ᱞᱮᱵᱩᱢ ᱡᱚᱢᱮᱫᱟ ᱠᱟᱱᱟᱥᱮ ᱵᱟᱝ ᱛᱚ ᱞᱮᱵᱩᱧ ᱢᱮᱛᱟᱢᱟ ᱢᱤᱫᱴᱮᱱ ᱚᱱᱛᱚᱛᱚ ᱯᱚᱠᱷᱮ ᱢᱤᱫᱠᱮᱪᱟᱜ ᱞᱮᱵᱩᱢ ᱫᱚᱦᱚᱭᱟ ᱟᱨ ᱞᱮᱵᱩᱢ ᱞᱮᱵᱩᱢ ᱫᱚᱦᱚᱭᱟ ᱚᱱᱟ ᱥᱟᱶᱛᱮ ᱫᱟᱠᱟ ᱡᱟᱛᱮ ᱟᱨᱚᱵᱮᱥᱤᱢ ᱡᱚᱢᱫᱟᱲᱤᱜ ᱠᱚᱨᱞᱟᱢ ᱪᱟᱥᱜᱮᱭᱟ ᱦᱚᱭᱛᱚ ᱠᱚᱨᱞᱟ ᱵᱷᱟᱡᱟᱢ ᱫᱚᱦᱚᱭᱟ ᱦᱮᱸ ᱠᱚᱨᱞᱟ ᱵᱷᱟᱡᱟᱢ ᱫᱚᱦᱚᱭᱟ ᱞᱮᱵᱩ ᱟᱨ ᱠᱚᱨᱞᱟ ᱵᱷᱟᱡᱟ ᱡᱚᱫᱤ ᱛᱟᱦᱮᱱᱟ ᱛᱷᱟᱹᱨᱤ ᱫᱟᱠᱟᱨᱮ ᱛᱟᱦᱚᱞᱮᱫᱚᱧ ᱢᱮᱱᱟ ᱢᱟᱱᱮ ᱵᱟᱢ ᱡᱚᱢᱫᱟᱲᱤᱭᱟᱜ ᱚᱱᱠᱠᱟᱫᱚ ᱵᱟᱝ ᱦᱩᱭᱫᱟᱲᱤᱭᱟᱜ ᱟ ᱦᱮᱸ ᱟᱢ ᱡᱟᱦᱟᱸᱴᱟᱜ ᱛᱮ ᱦᱮᱸ ᱡᱚᱢᱨᱮᱭᱟᱜ ᱥᱚᱢᱚᱥᱟ ᱵᱟᱹᱱᱩᱜ ᱟ ᱡᱚᱢᱟᱢ ᱠᱤᱛᱩ ᱟᱢ ᱡᱮᱴᱟ ᱥᱚᱢᱚᱭᱟ ᱦᱩᱭᱩᱜ ᱠᱟᱱᱛᱟᱢᱟ ᱟᱢ ᱵᱟᱢ ᱰᱮᱵᱷᱮᱞᱚᱯᱫᱟ ᱦᱚᱲᱢᱚ ᱵᱟᱝ ᱢᱟᱱᱮ ᱵᱷᱟᱜᱤ ᱟᱢᱡᱮᱴᱟᱢ ᱠᱷᱚᱡᱚᱜ ᱠᱟᱱᱟ ᱵᱚᱭᱮᱥ ᱚᱱᱩᱡᱟᱭᱤ ᱥᱮ ᱦᱟᱭᱤᱴ ᱚᱱᱩᱡᱟᱭᱤ ᱫᱚᱨᱠᱟᱨᱟ ᱳᱡᱚᱱ ᱚᱱᱟ ᱦᱚᱭᱛᱚ ᱵᱟᱝ ᱦᱩᱭᱩᱜ ᱠᱟᱱᱛᱟᱢᱟ ᱚᱱᱟ ᱞᱟᱹᱜᱤᱫ ᱛᱮ ᱤᱧ ᱢᱮᱱᱟ ᱟᱢ ᱡᱮ ᱢᱤᱫᱴᱮᱱ ᱪᱟᱥᱫᱟᱢ ᱥᱟᱨᱟᱫᱤᱱ ᱦᱚᱭᱛᱚ ᱯᱚᱨᱤᱥᱨᱚᱢ ᱫᱟᱢ ᱮᱠᱴᱩ ᱡᱤᱨᱟᱹᱣ ᱦᱚᱸ ᱫᱚᱨᱠᱟᱨ ᱠᱟᱱᱟ ᱦᱮᱸ ᱛᱚ ᱦᱚᱲᱢᱚ ᱦᱚᱸ ᱡᱤᱨᱟᱹᱣ

ᱡᱚᱢ ᱧᱩᱫᱚ

ᱦᱮᱸ ᱡᱚᱢ ᱧᱩ ᱚᱱᱮ ᱚᱱᱠᱟ ᱴᱷᱤᱠᱴᱷᱟᱠ ᱡᱚᱢ ᱦᱩᱭᱩᱜ ᱛᱟᱢᱟ ᱚᱱᱟᱥᱟᱶᱛᱮ ᱪᱮᱫᱞᱮᱠᱱᱟᱜ ᱥᱤᱵᱤᱞ ᱢᱮᱭᱟ ᱚᱱᱠᱟᱱᱟᱜ ᱡᱚᱢ ᱦᱩᱭᱩᱜ ᱛᱟᱢᱟ ᱟᱨ ᱟᱢᱟᱜ ᱢᱟᱱᱮ ᱡᱤᱨᱟᱹᱣ ᱫᱚᱨᱠᱟᱨᱟ ᱨᱮᱥᱴ ᱦᱚᱸ ᱢᱟᱱᱮ ᱢᱟᱡᱷᱮ ᱢᱟᱡᱷᱮ ᱨᱮᱥᱴ ᱦᱮᱸ ᱦᱮᱸ ᱡᱚᱦᱟᱨᱜᱤ